ᱵᱮᱭᱟᱢ ᱥᱚᱲᱚᱠ ᱛᱟᱭᱚᱢ ᱢᱚᱱᱮ ᱡᱤᱣᱤᱨᱮ ᱟᱹᱰᱤ ᱢᱚᱱᱮ ᱡᱤᱣᱤᱨᱮ

ᱫᱚᱦᱚᱭ ᱞᱟᱹᱜᱤᱫ ᱤᱧ ᱟᱢ ᱫᱚ ᱱᱤᱦᱟᱹᱛᱤ ᱫᱚᱨᱠᱟᱨ ᱜᱮ ᱚᱱᱟᱛᱮ ᱵᱮᱭᱟᱢ ᱫᱚ ᱟᱹᱰᱤᱜᱮ ᱞᱟᱹᱠᱛᱤᱭᱟᱱᱟ ᱟᱨ ᱵᱮᱭᱟᱢ ᱞᱮᱠᱷᱟᱱ ᱢᱚᱱᱮ ᱡᱤᱣᱤ

ᱯᱷᱩᱨᱜᱟᱹᱞ ᱯᱷᱩᱨᱛᱤ ᱵᱩᱡᱷᱟᱹᱜᱼᱟ ᱡᱟᱦᱟᱸ ᱞᱮᱠᱟᱱ ᱟᱡᱟᱨᱼᱵᱤᱢᱟᱨ ᱞᱚᱜᱚᱱ ᱞᱚᱜᱚᱱ ᱵᱟᱝ ᱥᱮᱴᱮᱡ ᱫᱟᱲᱮᱭᱟᱢᱟ ᱚᱱᱟᱛᱮ

ᱦᱚᱲᱢᱚ ᱦᱚᱸ ᱱᱟᱯᱟᱭ ᱛᱟᱦᱮᱱᱟ ᱡᱚᱢ ᱧᱩᱨᱮ ᱮᱴᱠᱮᱴᱚᱬᱮ ᱵᱟᱭ ᱛᱟᱦᱮᱱᱟ ᱚᱱᱟ ᱥᱟᱶᱛᱮ ᱡᱟᱦᱟᱱᱟᱜ ᱵᱚᱱ ᱡᱚᱢᱟ ᱚᱱᱟ ᱦᱚᱸ ᱞᱚᱜᱚᱱ ᱜᱮ ᱪᱤᱨᱟᱹᱣ ᱜᱚᱫᱚᱜᱼᱟ ᱚᱱᱟᱛᱮ ᱵᱮᱭᱟᱢ ᱥᱚᱲᱚᱠ ᱠᱟᱛᱮᱫ ᱵᱮᱭᱟᱢ ᱫᱚ ᱟᱹᱰᱤ ᱞᱟᱹᱠᱛᱤ ᱜᱮᱭᱟ ᱡᱟᱦᱟᱸᱭ ᱠᱚᱠᱚ ᱫᱤᱱ ᱠᱚ ᱞᱟᱹᱭᱟᱢᱟ ᱩᱱᱠᱩ ᱫᱚ ᱟᱹᱰᱤ ᱱᱟᱯᱟᱭ ᱨᱮᱜᱮ ᱠᱚ ᱵᱮᱭᱟᱢ ᱞᱟᱹᱜᱤᱫ ᱛᱮᱫᱚ ᱡᱚᱛᱚ ᱜᱮ ᱫᱟᱲᱮᱭᱟᱜ ᱠᱷᱟᱱᱮᱢ ᱱᱟᱯᱟᱭᱟ ᱚᱱᱟᱛᱮ ᱵᱮᱭᱟᱢ ᱥᱟᱶᱛᱮ ᱟᱨᱦᱚᱸ

ᱡᱳᱜᱽ ᱵᱮᱭᱟᱢ ᱦᱚᱸ ᱛᱟᱞᱟᱨᱮ ᱛᱟᱞᱟ ᱛᱟᱞᱟ ᱨᱮᱫᱚ ᱠᱚᱨᱟᱣ ᱫᱚᱨᱠᱟᱨ ᱜᱮ